ᱵᱷᱟᱨᱚᱛ ᱫᱤᱥᱚᱢ ᱨᱮ ᱥᱠᱩᱞ ᱠᱚᱫᱚ ᱟᱹᱰᱤ ᱜᱟᱱ ᱜᱮ ᱢᱮᱱᱟᱜ ᱠᱚᱣᱟ ᱟᱨ ᱢᱟᱥᱴᱚᱨ ᱠᱚᱫᱚ ᱟᱹᱰᱤ ᱠᱚᱢ ᱢᱮᱱᱟᱜ ᱠᱚᱣᱟ ᱛᱚ ᱪᱤᱠᱟᱹ ᱞᱮᱠᱟᱛᱮ ᱟᱞᱮ ᱥᱮᱪᱮᱫᱚᱜᱼᱟ ᱞᱮ ᱵᱟᱨᱭᱟ ᱨᱩᱢ ᱨᱮᱜᱮ ᱟᱴ ᱠᱞᱟᱥ ᱫᱷᱟᱹᱵᱤᱡ ᱠᱞᱟᱥ ᱦᱩᱭᱩᱜ ᱠᱟᱱᱟ ᱛᱳ ᱢᱟᱥᱴᱚᱨ ᱠᱚ ᱟᱹᱰᱤ ᱠᱚ ᱠᱚᱢ ᱜᱮᱛᱮ ᱟᱞᱮ ᱜᱚᱲᱚ ᱥᱚᱯᱚᱦᱚᱫ ᱮᱢᱟ ᱞᱮᱯᱮ ᱟᱯᱮ ᱴᱷᱮᱡ ᱱᱚᱣᱟ ᱜᱮᱞᱮ ᱱᱮᱦᱚᱨᱚᱜ ᱠᱟᱱᱟ ᱡᱮ ᱟᱞᱮ ᱦᱚᱸ ᱢᱟᱨᱟᱝ ᱢᱟᱨᱟᱝ ᱦᱚᱲ ᱠᱚ ᱞᱮᱠᱟ ᱠᱤ ᱜᱤᱫᱽᱨᱟᱹ ᱠᱚ ᱱᱟᱯᱟᱭ ᱛᱮᱞᱮ ᱚᱞ ᱯᱟᱲᱦᱟᱣ ᱦᱚᱪᱚ ᱠᱚᱣᱟ ᱚᱱᱟᱜᱮ ᱤᱧᱟᱹᱜ ᱱᱮᱦᱚᱨ ᱠᱟᱱᱟ ᱡᱮ ᱢᱟᱨᱟᱝ ᱢᱟᱨᱟᱝ ᱦᱚᱲ ᱫᱚ ᱵᱟᱡᱟᱨ ᱠᱚᱨᱮ ᱮᱴᱟᱜ ᱫᱤᱥᱚᱢ ᱛᱮ ᱚᱞᱚᱜ ᱠᱚ ᱵᱷᱮᱡᱟ ᱠᱚᱣᱟ ᱩᱱᱠᱩᱣᱟᱜ ᱫᱚ ᱯᱩᱭᱥᱟᱹ ᱴᱟᱠᱟ ᱥᱮ ᱫᱷᱚᱱ ᱠᱚ ᱟᱹᱰᱤ ᱜᱮ ᱢᱮᱱᱟᱜ ᱛᱮ ᱟᱞᱮ ᱫᱚ ᱨᱮᱸᱜᱮᱡ ᱦᱚᱲ ᱫᱚ ᱠᱤ ᱱᱚᱣᱟ ᱟᱛᱳ ᱥᱠᱩᱞ ᱠᱚᱨᱮ ᱜᱮᱞᱮ ᱚᱞᱚᱜ ᱠᱟᱱᱟ ᱚᱱᱟ ᱞᱟᱹᱜᱤᱫ ᱛᱮᱧ ᱢᱮᱛᱟ ᱯᱮ ᱠᱟᱱᱟ ᱟᱞᱮ ᱥᱮᱫ ᱦᱚᱸ ᱢᱟᱥᱴᱚᱨ ᱵᱟᱦᱟᱞᱤ ᱠᱚᱯᱮ ᱩᱫᱽᱠᱨᱟᱢᱤᱛ ᱢᱟᱫᱽᱫᱷᱚᱢᱤᱠ ᱵᱤᱫᱽᱫᱟᱞᱚᱭ ᱥᱠᱩᱞ ᱨᱮ ᱵᱟᱨᱭᱟᱜ ᱜᱮᱭᱟ ᱨᱩᱢ ᱟᱨ ᱢᱟᱥᱴᱟᱨ ᱦᱚᱸᱠᱚ ᱠᱚᱢ ᱜᱮᱭᱟ ᱛᱳ ᱪᱤᱠᱟᱹ ᱛᱮᱞᱮ ᱯᱟᱲᱦᱟᱜᱼᱟ